ᱪᱟᱥ ᱵᱟᱥ ᱫᱚ ᱞᱟᱡ ᱞᱟᱹᱜᱤᱫ ᱛᱮᱵᱚᱱ ᱠᱚᱨᱟᱣᱟ ᱡᱟᱛᱮ ᱟᱵᱚ ᱨᱮᱱ ᱯᱚᱝ ᱯᱚᱜᱲᱟ ᱥᱮ ᱵᱷᱚᱵᱤᱥᱚᱛ ᱨᱮ ᱜᱤᱫᱽᱨᱟᱹ ᱯᱤᱫᱽᱨᱟᱹ ᱟᱞᱚ ᱠᱚ ᱠᱚᱥᱴᱚᱜᱼᱟ ᱚᱱᱟ ᱛᱮ ᱟᱵᱚ ᱪᱟᱥ ᱵᱟᱥ ᱫᱚ ᱮᱠᱟᱞ ᱜᱮᱵᱚᱱ ᱠᱚᱨᱟᱣᱢᱟ ᱪᱟᱥ ᱵᱟᱵᱚᱱ ᱠᱚᱨᱟᱣ ᱞᱮᱠᱷᱟᱱ ᱨᱮᱜᱮᱡᱽ ᱛᱮᱵᱚᱱ ᱜᱩᱡᱩᱜᱼᱟ